ᱞᱟᱦᱟ ᱫᱚ ᱵᱷᱟᱨᱚᱛᱤᱭᱚ ᱥᱟᱸᱜᱟᱲ ᱫᱚ ᱰᱟᱦᱟᱨ ᱨᱮᱫᱚ ᱥᱤᱝᱜᱮᱞ ᱨᱳᱰ ᱛᱟᱦᱮᱸ ᱠᱟᱱᱟ ᱚᱱᱟ ᱠᱷᱟᱹᱛᱤᱨ ᱟᱹᱰᱤ ᱟᱸᱴ ᱮᱠᱥᱤᱰᱮᱱᱴ ᱠᱚ ᱦᱩᱭᱩᱜ ᱠᱟᱱ ᱛᱟᱦᱮᱸᱜᱼᱟ ᱜᱟᱹᱰᱤ ᱠᱚ ᱡᱟᱢ ᱦᱩᱭᱩᱜ ᱠᱟᱱ ᱛᱟᱦᱮᱸᱜᱼᱟ ᱪᱟᱞᱟᱜ ᱦᱤᱡᱩᱜ ᱦᱚᱨ ᱨᱮᱦᱚᱸ ᱮᱸᱴᱠᱮᱴᱚᱬᱮ ᱛᱟᱦᱮᱸ ᱠᱟᱱᱟ ᱟᱨ ᱱᱟᱦᱟᱜ ᱡᱩᱜᱽ ᱨᱮᱫᱚ ᱰᱚᱵᱚᱞ ᱨᱳᱰ ᱦᱩᱭ ᱠᱟᱱᱟ ᱚᱱᱟᱛᱮ ᱮᱠᱥᱤᱰᱮᱱᱴ ᱠᱚ ᱨᱮᱦᱚᱸ ᱟᱹᱰᱤ ᱟᱸᱴ ᱜᱮ ᱠᱚᱢ ᱠᱟᱱᱟ ᱛᱟᱨᱯᱚᱨ ᱪᱮᱛᱟᱱ ᱞᱟᱛᱟᱨ ᱨᱟᱥᱛᱟ ᱠᱚ ᱵᱮᱱᱟᱣᱮᱜᱼᱟ ᱚᱱᱟ ᱠᱷᱟᱹᱛᱤᱨ ᱨᱳᱰ ᱡᱟᱢ ᱠᱚᱡ ᱦᱚᱸ ᱟᱹᱰᱤ ᱟᱸᱴ ᱜᱮ ᱠᱚᱢ ᱠᱟᱱᱟ ᱱᱤᱭᱟᱹᱜᱮ ᱟᱞᱮᱭᱟᱜ ᱫᱚ ᱪᱮᱞᱮᱧᱡᱽ ᱛᱟᱦᱮᱸ ᱠᱟᱱᱟ